ᱤᱧ ᱦᱚᱸ ᱯᱷᱮᱹᱥᱵᱩᱠ ᱠᱚᱦᱚᱧ ᱪᱟᱞᱟᱣ ᱜᱮᱭᱟ ᱯᱷᱮᱹᱥᱵᱩᱠ ᱨᱮ ᱡᱮᱢᱚᱱ ᱚᱱᱮᱠ ᱠᱷᱚᱵᱚᱨ ᱦᱚᱸᱧ ᱧᱟᱢ ᱜᱮᱭᱟ ᱤᱧ ᱨᱮᱱ ᱜᱟᱛᱮ ᱠᱚᱣᱟᱜ ᱯᱷᱳᱴᱚ ᱠᱚ ᱦᱤᱡᱩᱜ ᱜᱮᱭᱟ ᱠᱷᱚᱵᱚᱨ ᱠᱚ ᱦᱤᱡᱩᱜ ᱜᱮᱭᱟ ᱤᱧ ᱦᱚᱧ ᱠᱳᱞ ᱜᱮᱭᱟ ᱟᱠᱚ ᱦᱚᱸᱠᱚ ᱠᱳᱞ ᱜᱮᱭᱟ ᱡᱮᱠᱷᱚᱱ ᱯᱷᱳᱱᱤᱧ ᱜᱷᱟᱴᱟ ᱜᱷᱟᱴᱤ ᱨᱮᱫᱚ ᱵᱟᱡᱮ ᱵᱟᱡᱮ ᱪᱷᱩᱵᱤ ᱠᱚ ᱦᱟᱡᱩᱜ ᱜᱮᱭᱟ ᱚᱱᱟ ᱠᱚᱫᱚ ᱤᱧ ᱫᱚ ᱵᱟᱹᱧ ᱠᱩᱥᱤᱭᱟᱜ ᱜᱮᱭᱟ